ᱥᱟᱱᱛᱟᱲ ᱯᱟᱹᱨᱥᱤ ᱫᱚ ᱟᱹᱰᱤ ᱠᱤᱥᱟᱹᱬ ᱯᱟᱹᱨᱥᱤ ᱠᱟᱱᱟ ᱚᱱᱟᱛᱮ ᱚᱱᱟ ᱨᱮᱱᱟᱜ ᱢᱟᱱᱮ ᱟᱹᱰᱤ ᱵᱷᱤᱱᱟᱹᱼᱵᱷᱤᱱᱟᱹ ᱜᱮᱭᱟ ᱟᱨ ᱚᱱᱟ ᱨᱮᱱᱟᱜ ᱠᱟᱹᱢᱤ ᱚᱱᱟ ᱨᱮᱱᱟᱜ ᱨᱚᱲ ᱚᱱᱟ ᱨᱮᱱᱟᱜ ᱟᱲᱟᱝ ᱥᱟᱱᱛᱟᱲ ᱯᱟᱹᱨᱥᱤ ᱫᱚ ᱮᱴᱟᱜ ᱯᱟᱹᱨᱥᱤ ᱠᱷᱚᱱᱟᱜ ᱟᱹᱰᱤ ᱵᱷᱤᱱᱟᱹᱼᱵᱷᱤᱱᱟᱹ ᱜᱮᱭᱟ ᱚᱱᱟᱛᱮ ᱥᱟᱱᱛᱟᱲ ᱯᱟᱹᱨᱥᱤ ᱫᱚ ᱟᱹᱰᱤ ᱠᱤᱥᱟᱹᱬ ᱯᱟᱹᱨᱥᱤ ᱠᱚ ᱢᱮᱱᱟ ᱥᱟᱱᱛᱟᱲ ᱯᱟᱹᱨᱥᱤ ᱨᱮ ᱡᱟᱦᱟᱸ ᱛᱤᱱᱟᱹᱜ ᱜᱮ ᱠᱚ ᱵᱩᱡᱷᱟᱹᱜᱼᱟ ᱩᱱᱠᱩ ᱫᱚ ᱟᱹᱰᱤ ᱥᱤᱠᱷᱤᱛᱟᱱ ᱦᱚᱲᱠᱚ ᱢᱮᱛᱟ ᱠᱚᱣᱟ ᱚᱱᱟᱛᱮ ᱚᱱᱟ ᱨᱮᱱᱟᱜ ᱨᱚᱲ ᱟᱲᱟᱝ ᱡᱚᱛᱚ ᱵᱷᱤᱱᱟᱹ ᱜᱮᱭᱟ ᱟᱨ ᱮᱴᱟᱜ ᱯᱟᱹᱨᱥᱤ ᱠᱚ ᱡᱟᱦᱟᱸᱠᱚ ᱨᱚᱲᱟ ᱩᱱᱠᱩ ᱦᱚᱸ ᱵᱩᱡᱷᱟᱹᱣ ᱡᱚᱝ ᱵᱟᱝᱠᱚ ᱫᱟᱲᱮᱭᱟᱜᱼᱟ ᱟᱨ ᱨᱚᱲ ᱦᱚᱸ ᱩᱱᱟᱹᱜ ᱯᱩᱥᱴᱟᱹᱣ ᱫᱚ ᱵᱟᱝ ᱠᱚ ᱨᱚᱲ ᱫᱟᱲᱮᱭᱟᱜᱼᱟ ᱚᱱᱟᱛᱮ ᱥᱟᱱᱛᱟᱲ ᱯᱟᱹᱨᱥᱤ ᱫᱚ ᱟᱹᱰᱤ ᱠᱤᱥᱟᱹᱬ ᱯᱟᱹᱨᱥᱤ ᱠᱚ ᱢᱮᱱ ᱟᱠᱟᱫᱼᱟ